ᱦᱮᱞᱳ ᱱᱤᱭᱟᱹ ᱫᱚ ᱯᱚᱧᱚᱵᱚᱴᱤ ᱨᱮᱥᱴᱩᱨᱮᱱᱴ ᱠᱟᱱᱟ ᱯᱚᱧᱪᱚᱵᱚᱴᱤ ᱨᱮᱥᱴᱩᱨᱮᱱᱴ ᱢᱤᱫᱴᱟᱱ ᱡᱚᱢᱟᱜ ᱤᱧ ᱚᱰᱟᱨ ᱞᱮᱫᱟ ᱚᱱᱟᱨᱮ ᱡᱚᱢᱟᱜ ᱨᱮ ᱦᱤᱨᱤᱡ ᱯᱟᱥᱤᱨ ᱡᱚᱢᱟᱜ ᱦᱮᱡ ᱠᱟᱱᱟ ᱤᱧ ᱡᱟᱸᱦᱟ ᱠᱚᱧ ᱢᱮᱱ ᱞᱮᱫᱟ ᱚᱱᱟ ᱠᱚ ᱵᱟᱝ ᱦᱮᱡ ᱠᱟᱱᱟ ᱟᱨ ᱡᱟᱸᱦᱟ ᱡᱚᱢ ᱦᱮᱡ ᱠᱟᱱᱟ ᱚᱱᱟ ᱢᱚᱫᱽᱫᱷᱮ ᱮᱠᱮᱱ ᱨᱤᱪ ᱵᱩᱞᱩᱝᱟᱱ ᱥᱩᱱᱩᱢᱟᱱ ᱡᱚᱢᱟᱜ ᱦᱮᱡ ᱠᱟᱱᱟ ᱚᱱᱠᱟ ᱥᱩᱱᱩᱢ ᱟᱱ ᱨᱤᱡ ᱠᱷᱟᱵᱟᱨ ᱫᱚ ᱵᱟᱞᱮ ᱡᱚᱢ ᱫᱟᱲᱮᱭᱟᱜᱼᱟ ᱟᱨ ᱱᱤᱭᱟᱹ ᱢᱚᱫᱽᱫᱷᱮᱨᱮ ᱥᱮᱭᱟ ᱟᱜ ᱥᱮᱭᱟ ᱜᱮ ᱛᱳ ᱟᱞᱩ ᱦᱚᱸ ᱜᱟᱡᱚᱨ ᱦᱚᱸ ᱵᱟᱝ ᱞᱟᱜᱟᱜᱼᱟ ᱫᱟᱠᱟᱧ ᱡᱚᱢᱟ ᱚᱱᱠᱟ ᱫᱚ ᱵᱟᱞᱮ ᱡᱚᱢ ᱫᱟᱲᱮᱭᱟᱜᱼᱟ ᱟᱨ ᱱᱤᱭᱟᱹ ᱡᱚᱢᱟᱜ ᱢᱚᱫᱽᱫᱷᱮ ᱨᱮ ᱫᱚᱥᱴᱟ ᱥᱚᱢᱚᱭ ᱤᱧ ᱚᱰᱟᱨ ᱞᱮᱫᱟ ᱫᱚᱥᱴᱟ ᱥᱚᱢᱚᱭ ᱠᱷᱚᱱ ᱮᱜᱟᱨᱳᱴᱟ ᱥᱚᱢᱚᱭ ᱜᱮ ᱦᱮᱡ ᱠᱟᱱᱟ ᱡᱚᱛᱚ ᱵᱟᱹᱲᱤᱡ ᱵᱟᱹᱲᱤᱡ ᱜᱮ ᱦᱮᱡ ᱠᱟᱱᱟ ᱱᱚᱝᱠᱟᱱ ᱵᱟᱹᱲᱤᱡ ᱟᱜ ᱡᱚᱢᱟᱜ ᱢᱚᱫᱽᱫᱷᱮᱨᱮ ᱚᱠᱚᱭ ᱦᱟᱛᱟᱣ ᱛᱟᱯᱮᱭᱟ ᱟᱨ ᱯᱟᱥᱮᱨ ᱴᱚᱞᱟᱨᱮ ᱞᱟᱹᱭ ᱟᱠᱚᱣᱟ ᱱᱤᱭᱟᱹ ᱨᱮᱥᱴᱩᱨᱮᱱᱴ ᱠᱷᱚᱱ ᱱᱚᱰᱮ ᱞᱮᱠᱟᱫᱚ ᱡᱚᱢᱟᱜ ᱵᱟᱹᱲᱤᱡ ᱵᱟᱹᱲᱤᱡ ᱦᱮᱡ ᱠᱟᱱᱟ ᱱᱚᱝᱠᱟ ᱡᱚᱫᱤ ᱵᱟᱹᱲᱤᱡ ᱵᱟᱹ ᱲᱤᱡ ᱦᱮᱡ ᱞᱮᱱᱠᱷᱟᱱ ᱟᱯᱮ ᱨᱮᱥᱴᱩᱨᱮᱱᱴ ᱠᱷᱚᱱ ᱡᱚᱢᱟᱜ ᱫᱚ ᱚᱠᱚᱭ ᱦᱟᱛᱟᱣ ᱫᱟᱲᱮ ᱛᱟᱯᱮᱭᱟ ᱦᱮᱸ ᱥᱮ ᱵᱟᱝ